ᱦᱮᱸ ᱤᱧᱟᱹᱜ ᱟᱭᱢᱟ ᱜᱚᱴᱟᱝ ᱜᱮ ᱯᱩᱛᱷᱤ ᱠᱩᱥᱤ ᱨᱮᱱᱟᱜ ᱢᱮᱱᱟᱜ ᱛᱤᱧᱟᱹ ᱡᱮᱞᱮᱠᱟ ᱚᱞ ᱤᱛᱟᱹ ᱯᱟᱹᱨᱥᱤ ᱯᱚᱦᱟ ᱚᱞ ᱪᱮᱢᱮᱫ ᱚᱱᱟ ᱠᱚ ᱟᱹᱰᱤ ᱡᱳᱨ ᱜᱤᱧ ᱠᱩᱥᱤᱭᱟᱜᱼᱟ ᱯᱳᱭᱞᱳ ᱡᱚᱠᱷᱚᱱ ᱥᱟᱱᱛᱟᱲᱤ ᱯᱟᱲᱦᱟᱣ ᱤᱧ ᱪᱟᱞᱟᱣ ᱞᱮᱱᱟ ᱚᱱᱟ ᱠᱚ ᱛᱮᱜᱮ ᱥᱤᱠᱷᱱᱟᱹᱛ ᱫᱩᱧ ᱧᱟᱢ ᱠᱟᱫᱟ ᱚᱱᱟ ᱜᱮᱠᱚ ᱯᱳᱭᱞᱳ ᱨᱮᱠᱚ ᱯᱟᱲᱦᱟᱣ ᱞᱤᱫᱤᱧᱟᱹ ᱚᱱᱟᱨᱮ ᱟᱹᱰᱤᱜᱟᱱ ᱥᱤᱠᱷᱱᱟᱹᱛ ᱨᱮᱭᱟᱜ ᱱᱟᱯᱟᱭ ᱱᱟᱯᱟᱭ ᱠᱟᱹᱢᱤᱦᱚᱨᱟ ᱠᱚ ᱢᱮᱱᱟᱜᱼᱟ ᱪᱮᱫᱟᱜ ᱥᱮ ᱚᱱᱟ ᱯᱟᱲᱦᱟᱣ ᱠᱟᱛᱮᱜ ᱤᱧ ᱟᱹᱰᱤ ᱡᱳᱨ ᱨᱟᱹᱥᱠᱟᱹ ᱠᱩᱥᱤᱧ ᱵᱩᱡᱷᱟᱹᱣ ᱞᱮᱫᱟ ᱚᱱᱟ ᱯᱩᱛᱷᱤ ᱤᱧ ᱟᱹᱰᱤ ᱵᱟᱨᱤᱧ ᱯᱟᱲᱦᱟᱣ ᱠᱟᱫᱟ ᱚᱱᱟ ᱨᱮᱱᱟᱜ ᱟᱞᱮᱭᱟᱜ ᱯᱚᱨᱤᱠᱠᱷᱟ ᱦᱚᱸ ᱦᱩᱭ ᱠᱟᱱ ᱛᱟᱞᱮᱭᱟ ᱯᱟᱹᱨᱥᱤ ᱯᱳᱦᱟ ᱢᱟ ᱟᱹᱰᱤ ᱢᱚᱡᱽ ᱢᱚᱡᱽ ᱚᱱᱚᱬᱦᱮ ᱟᱨ ᱠᱟᱹᱦᱱᱤ ᱠᱚᱦᱚᱸ ᱢᱮᱱᱟᱜᱼᱟ ᱡᱟᱦᱟᱸ ᱫᱚ ᱢᱟᱹᱱᱩ ᱥᱮ ᱵᱷᱮᱰᱟ ᱟᱜ ᱠᱟᱹᱦᱱᱤ ᱵᱟᱨᱭᱟ ᱵᱷᱮᱰᱟᱣᱟᱜ ᱠᱟᱹᱦᱱᱤ ᱵᱷᱮᱰᱟ ᱟᱨ ᱛᱩᱭᱩ ᱟᱜ ᱠᱟᱹᱦᱱᱤ ᱟᱨ ᱚᱞ ᱪᱮᱢᱮᱫ ᱨᱮᱢᱟ ᱟᱹᱰᱤᱜᱟᱱ ᱚᱠᱠᱷᱚᱨ ᱠᱚ ᱢᱮᱱᱟᱜᱼᱟ ᱥᱚᱵᱫᱚ ᱠᱚ ᱢᱮᱱᱟᱜᱼᱟ ᱡᱟᱦᱟᱸ ᱫᱚ ᱮᱴᱟᱜ ᱮᱴᱟᱜ ᱜᱮᱭᱟ ᱰᱷᱤᱝᱠᱤ ᱰᱷᱤᱝᱠᱤ ᱪᱮᱫ ᱠᱟ ᱵᱚᱱ ᱵᱮᱵᱚᱦᱟᱨᱟ ᱚᱱᱟ ᱠᱚᱦᱚᱸ ᱚᱞ ᱢᱮᱱᱟᱜᱼᱟ ᱱᱮᱛᱟᱨ ᱠᱚᱫᱚ ᱰᱷᱤᱝᱠᱤ ᱫᱚ ᱩᱱᱟᱹᱜ ᱵᱟᱵᱚᱱ ᱫᱤᱥ ᱦᱩᱫᱤᱥ ᱜᱮᱭᱟ ᱱᱮᱛᱟᱨ ᱫᱚ ᱟᱭᱢᱟ ᱜᱟᱱ ᱡᱤᱱᱤᱥ ᱩᱰᱩᱠ ᱠᱟᱱᱟ ᱰᱷᱤᱝᱠᱤ ᱞᱮᱠᱟᱱᱟᱜ ᱫᱚ ᱚᱞ ᱤᱛᱟᱹ ᱨᱮᱢᱟ ᱚ ᱛ ᱝ ᱞ ᱠᱷᱚᱱ ᱢᱩᱪᱟᱹᱫ ᱫᱷᱟᱹᱵᱤᱡ ᱢᱮᱱᱟᱜᱼᱟ ᱚᱱᱟᱜᱮ ᱯᱳᱭᱞᱳ ᱥᱤᱠᱷᱱᱟᱹᱛ ᱫᱚ ᱯᱳᱭᱞᱚ ᱥᱤᱠᱷᱟᱹ ᱫᱚ ᱯᱳᱭᱞᱳ ᱨᱤᱧ ᱥᱤᱠᱷᱟᱹ ᱞᱮᱫᱟ ᱚᱱᱟᱜᱮ ᱡᱟᱦᱟᱸ ᱛᱮᱫᱚ ᱵᱟᱲᱟᱭᱚᱜ ᱞᱟᱹᱠᱛᱤ ᱠᱟᱱᱟ ᱚᱱᱟ ᱯᱩᱛᱷᱤ ᱠᱚ ᱟᱹᱰᱤᱵᱟᱨ ᱜᱤᱧ ᱯᱟᱲᱦᱟᱣ ᱞᱮᱫᱟ ᱚᱱᱟ ᱢᱚᱫᱽᱫᱷᱮᱨᱮ ᱯᱟᱹᱨᱥᱤ ᱯᱚᱦᱟ ᱫᱚ ᱟᱨᱦᱚᱸ ᱟᱭᱢᱟ ᱜᱤᱧ ᱯᱟᱲᱦᱟᱣ ᱞᱮᱫᱟ ᱟᱨ ᱯᱟᱲᱦᱟᱣ ᱜᱮ ᱥᱟᱱᱟᱧᱟ ᱡᱚᱛᱚ ᱵᱟᱨᱤᱧ ᱧᱟᱢ ᱛᱟᱦᱮᱸᱜ ᱛᱚᱛᱚ ᱵᱟᱨᱜᱤᱧ ᱯᱟᱲᱦᱟᱣ ᱛᱟᱦᱮᱸᱜ ᱯᱟᱲᱦᱟᱜ ᱯᱟᱲᱦᱟ ᱠᱟᱛᱮᱜ ᱡᱷᱚᱛᱚᱵᱟᱨ ᱜᱤᱧ ᱯᱟᱲᱦᱟᱜᱼᱟ ᱢᱚᱱᱮᱨᱮ ᱞᱟᱜᱟᱜᱼᱟ ᱢᱚᱱᱮ ᱦᱩᱭᱩᱜᱼᱟ ᱟᱨᱚ ᱢᱤᱫ ᱫᱷᱟᱣ ᱤᱧ ᱯᱟᱲᱦᱟᱜᱼᱟ ᱯᱟᱲᱦᱟᱣ ᱠᱟᱛᱮᱜ ᱵᱷᱟᱜᱮ ᱵᱩᱡᱷᱟᱹᱜᱼᱟ ᱵᱩᱱᱩ ᱛᱟᱠᱚ ᱦᱚᱸᱧ ᱯᱟᱲᱦᱟᱣ ᱠᱚᱜᱮᱭᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱚᱸᱧ ᱯᱟᱲᱦᱟᱣ ᱠᱟᱛᱮ ᱟᱸᱡᱚᱢ ᱟᱠᱚᱣᱟ ᱟᱨ ᱡᱷᱚᱛᱚ ᱜᱮᱠᱚ ᱞᱟᱸᱫᱟᱭᱟ ᱢᱚᱡᱽ ᱢᱚᱡᱽ ᱠᱟᱹᱦᱱᱤ ᱠᱚ ᱢᱮᱱᱟᱜᱼᱟ